ᱛᱤᱠᱤᱱᱵᱮᱲᱟ ᱫᱚ ᱟᱹᱰᱤᱜᱮ ᱡᱚᱲᱚᱢ ᱠᱟᱱᱟ ᱫᱟᱜᱢᱟᱺᱰᱤ ᱫᱟᱠᱟ ᱛᱳ ᱟᱲᱟᱜ ᱤᱧ ᱥᱤᱫ ᱟᱹᱜᱩᱭᱟ ᱥᱤᱫ ᱟᱹᱜᱩ ᱠᱟᱛᱮᱧ ᱵᱟᱪᱷᱟᱣᱟ ᱟᱹᱨᱩᱵ ᱥᱟᱯᱟᱭᱟᱹᱧ ᱩᱛᱩᱧ ᱪᱚᱸᱫᱟᱭᱟ ᱞᱩᱭᱦᱟᱹᱨᱮ ᱢᱟᱹᱨᱤᱪ ᱤᱧ ᱞᱟᱜᱟᱣᱟ ᱛᱳ ᱟᱲᱟᱜ ᱩᱛᱩ ᱛᱚ ᱢᱚᱥᱞᱟᱫᱚ ᱵᱟᱝ ᱞᱟᱜᱟᱜ ᱠᱟᱱᱟ ᱢᱟᱹᱨᱤᱪ ᱨᱟᱹᱥᱩᱱ ᱯᱮᱸᱭᱟᱡᱽ ᱤᱧ ᱞᱟᱜᱟᱣᱟ ᱛᱳ ᱤᱥᱤᱱ ᱠᱟᱛᱮᱫ ᱫᱟᱜᱢᱟᱺᱰᱤ ᱫᱟᱠᱟ ᱥᱚᱸᱜᱮᱡᱞᱮ ᱡᱚᱢᱟ ᱟᱨ ᱟᱹᱭᱩᱵ ᱵᱮᱲᱟᱫᱚ ᱜᱟᱥᱟᱣᱼᱢᱟᱸᱡᱟᱣ ᱞᱩᱭᱦᱟᱹ ᱰᱮᱠᱪᱤ ᱪᱩᱞᱦᱟᱹ ᱪᱷᱚᱸᱪ ᱪᱷᱚᱸᱪ ᱟᱞᱮ ᱫᱟᱠᱟᱼᱩᱛᱩᱧ ᱪᱚᱸᱫᱟᱭᱟ ᱵᱟᱡᱟᱨ ᱠᱷᱚᱱ ᱥᱚᱵᱽᱡᱤ ᱠᱚᱭ ᱟᱹᱜᱩᱭᱛᱟᱞᱮᱭᱟ ᱜᱮᱫ ᱠᱟᱛᱮᱫ ᱩᱛᱩᱭᱟᱹᱧ ᱫᱟᱠᱟᱭᱟᱹᱧ ᱫᱟᱠᱟ ᱡᱚᱛᱚᱦᱚᱲᱤᱧ ᱞᱩᱣᱟᱠᱚᱣᱟ ᱵᱟᱹᱴᱤᱦᱚᱯᱚᱱᱨᱮ ᱩᱛᱩᱞᱮ ᱡᱚᱢᱟ